ᱟᱞᱮ ᱢᱤᱫ ᱴᱮᱱ ᱚᱲᱟᱜ ᱨᱮᱞᱮ ᱠᱟᱢᱤᱭᱮᱫ ᱛᱟᱦᱮᱸᱫᱼᱟ ᱟᱨ ᱢᱤᱫ ᱴᱮᱱ ᱯᱟᱥᱮ ᱚᱲᱟᱜ ᱫᱚ ᱢᱤᱫ ᱴᱮᱱ ᱠᱚᱲᱟ ᱨᱚᱝ ᱮᱫ ᱛᱟᱦᱮᱸᱫᱼᱟ ᱫᱮᱡᱚᱜ ᱥᱳᱢᱳᱭ ᱪᱤᱠᱟᱹ ᱪᱚ ᱠᱟᱴᱟ ᱢᱟ ᱥᱞᱤᱯᱮᱱ ᱛᱟᱭ ᱟᱨᱮ ᱧᱩᱨᱩᱮᱱᱟ ᱧᱩᱨᱩ ᱠᱟᱛᱮᱫ ᱞᱮ ᱧᱮᱞᱮ ᱠᱟᱱᱟ ᱡᱮ ᱠᱟᱴᱟ ᱨᱟᱯᱩᱫ ᱟᱠᱟᱱ ᱛᱟᱭᱟ ᱪᱮᱫ ᱵᱮᱵᱚᱥᱛᱟ ᱦᱳᱭᱳᱜᱼᱟ ᱧᱮᱞ ᱫᱟᱞᱮ ᱪᱮ ᱦᱟᱸᱰᱮ ᱱᱟᱸᱰᱮ ᱯᱷᱳᱱ ᱠᱟᱛᱮᱫ ᱵᱟᱝ ᱞᱟᱜᱟᱜ ᱠᱟᱱᱟ ᱛᱟᱯᱚᱨᱮ ᱢᱤᱫ ᱜᱷᱟᱲᱤ ᱯᱚᱨᱮ ᱢᱤᱫ ᱴᱮᱱ ᱞᱟᱜᱟᱣ ᱮᱱᱟ ᱟᱫᱚᱞᱮ ᱢᱮᱛᱟ ᱫᱮᱭᱟ ᱡᱮ ᱜᱟᱰᱤ ᱯᱷᱳᱱ ᱢᱮ ᱟᱨ ᱟᱜᱩᱭ ᱢᱮ ᱟᱜᱩ ᱠᱮᱫᱟᱭ ᱦᱟᱸᱥᱯᱟᱛᱟᱞ ᱤᱫᱤ ᱦᱳᱭᱮᱱᱟ ᱤᱫᱤ ᱠᱟᱛᱮᱫ ᱠᱚ ᱧᱮᱞᱮᱫ ᱛᱟᱭᱟ ᱡᱮ ᱯᱩᱨᱟᱹ ᱜᱮ ᱨᱟᱯᱩᱜ ᱟᱠᱟᱱ ᱛᱟᱭᱟ ᱛᱟᱦᱞᱮ ᱪᱮᱫ ᱵᱮᱵᱚᱥᱛᱟᱭ ᱦᱳᱭᱳᱜᱼᱟ ᱵᱮᱵᱚᱥᱛᱟ ᱠᱚ ᱞᱟᱹᱭ ᱮᱫᱟ ᱡᱮ ᱚᱯᱟᱨᱮᱥᱚᱱ ᱦᱳᱭᱳᱜ ᱛᱟᱭᱟ ᱚᱯᱟᱨᱮᱥᱚᱱ ᱠᱟᱛᱮᱫ ᱠᱚ ᱞᱟᱹᱭ ᱮᱫᱟ ᱡᱮ ᱨᱚᱰ ᱵᱷᱚᱨᱟᱣ ᱦᱳᱭᱳᱜᱼᱟ ᱛᱚᱵᱮ ᱠᱷᱟᱱ ᱜᱮ ᱴᱷᱤᱠᱚᱜ ᱛᱟᱭᱟ